ᱟᱪᱪᱷᱟ ᱟᱢ ᱞᱟᱹᱭᱢᱮ ᱟᱢᱟᱜ ᱴᱚᱴᱷᱟ ᱨᱮ ᱪᱮᱫ ᱪᱮᱫ ᱪᱟᱥ ᱵᱟᱥ ᱦᱩᱭᱩᱜᱼᱟ ᱟᱨ ᱪᱟᱥ ᱵᱟᱥ ᱪᱮᱛᱟᱱ ᱨᱮ ᱟᱢᱟᱜ ᱛᱤᱱᱟᱹᱜ ᱨᱟᱹᱥᱠᱟᱹ ᱢᱮᱱᱟᱜᱼᱟ ᱟᱨ ᱚᱱᱟ ᱨᱟᱹᱥᱠᱟᱹ ᱡᱟᱦᱟᱸ ᱯᱮ ᱪᱟᱥ ᱵᱟᱥᱮᱜᱼᱟ ᱡᱟᱦᱟᱸ ᱯᱮ ᱟᱨᱡᱟᱣᱮᱜᱼᱟ ᱚᱱᱟ ᱟᱨᱡᱟᱣ ᱫᱚ ᱪᱮᱫ ᱠᱚᱨᱮ ᱯᱮ ᱞᱟᱜᱟᱣᱮᱜᱼᱟ ᱟᱨ ᱱᱚᱣᱟ ᱤᱫᱤ ᱠᱟᱛᱮ ᱟᱢ ᱯᱩᱥᱴᱟᱹᱣ ᱥᱟᱺᱦᱤᱡ ᱮᱢ ᱨᱚᱲᱟ ᱟᱞᱮ ᱫᱚ ᱱᱤᱛᱚᱜ ᱱᱚᱜᱼᱚᱸᱭ ᱫᱟᱜ ᱡᱟᱹᱯᱩᱫ ᱫᱟᱜ ᱮ ᱟᱬᱜᱚ ᱠᱮᱜᱼᱟ ᱟᱫᱚᱵᱟᱹᱫᱽ ᱨᱮ ᱦᱳᱲᱳᱞᱮ ᱪᱟᱥ ᱵᱟᱥᱟ ᱟᱫᱚ ᱯᱷᱟᱥᱴᱮ ᱫᱚ ᱱᱤᱛᱚᱜ ᱥᱤ ᱵᱟᱲᱟ ᱠᱟᱛᱮ ᱟᱫᱷᱮᱠ ᱫᱚ ᱮᱨᱟᱞᱮ ᱟᱨ ᱟᱫᱷᱮᱠ ᱫᱚ ᱛᱚᱞᱟᱭᱟᱞᱮ ᱟᱨ ᱛᱚᱞᱟ ᱠᱚ ᱚᱢᱚᱞ ᱞᱮᱱ ᱠᱷᱟᱱ ᱦᱟᱨᱟ ᱞᱮᱱᱠᱷᱟᱱ ᱨᱚᱦᱚᱭ ᱠᱚ ᱜᱟᱱᱚᱜ ᱞᱮᱱᱠᱷᱟᱱ ᱫᱚ ᱟᱥᱟᱲ ᱵᱚᱸᱜᱟ ᱠᱚᱛᱮ ᱨᱚᱦᱚᱭ ᱠᱚ ᱜᱟᱱ ᱞᱮᱱᱠᱷᱟᱱ ᱫᱟᱜ ᱠᱚ ᱴᱷᱤᱠ ᱥᱟᱺᱦᱤᱡ ᱮ ᱫᱟᱜ ᱞᱮᱠᱷᱟᱱ ᱫᱚ ᱨᱚᱦᱚᱭᱟᱞᱮ ᱟᱨ ᱟᱨ ᱤᱱᱟᱹ ᱯᱚᱨᱮ ᱮᱨᱟᱜ ᱠᱚᱫᱚ ᱠᱟᱰᱷᱟᱱᱟᱠᱚ ᱟᱨ ᱤᱱᱟᱹ ᱛᱟᱭᱚᱢ ᱵᱷᱟᱫᱚᱨ ᱵᱚᱸᱜᱟ ᱥᱮᱫ ᱫᱚ ᱜᱷᱟᱸᱥ ᱵᱟᱲᱟ ᱞᱮᱱᱠᱷᱟᱱ ᱫᱚ ᱦᱮᱲᱮᱫᱟᱞᱮ ᱦᱮᱲᱮᱫ ᱥᱟᱯᱷᱟ ᱵᱟᱲᱟ ᱠᱟᱛᱮ ᱥᱟᱨ ᱠᱚ ᱤᱭᱟᱹ ᱠᱚ ᱰᱤ ᱮ ᱯᱤ ᱠᱚ ᱤᱭᱟᱹ ᱨᱮᱠᱚ ᱮᱢᱟᱞᱮ ᱤᱱᱟᱹ ᱯᱚᱨᱮ ᱵᱟᱹᱫᱽ ᱨᱮ ᱫᱟᱜ ᱠᱚ ᱴᱷᱤᱠ ᱥᱟᱺᱦᱤᱡ ᱞᱮ ᱛᱚᱞ ᱫᱚᱦᱚ ᱠᱟᱜᱼᱟ ᱞᱮ ᱤᱱᱟᱹ ᱯᱚᱨᱮ ᱜᱷᱩᱴᱩ ᱵᱟᱹᱫᱽ ᱦᱳᱲᱳ ᱠᱚᱫᱚ ᱫᱟᱸᱥᱟᱭ ᱵᱚᱸᱜᱟ ᱠᱚᱛᱮ ᱵᱤᱞᱤ ᱤᱭᱟᱹᱜᱼᱟ ᱵᱤᱞᱤᱜᱼᱟ ᱤᱱᱟᱹ ᱯᱚᱨᱮ ᱥᱚᱦᱨᱟᱭ ᱵᱚᱸᱜᱟ ᱠᱚᱛᱮ ᱫᱚ ᱤᱨᱻᱟᱞᱮ ᱤᱱᱟᱹ ᱯᱚᱨᱮ ᱟᱨ ᱟᱜᱷᱟᱲ ᱵᱚᱸᱜᱟ ᱠᱚᱛᱮ ᱫᱚ ᱵᱟᱹᱭᱦᱟᱹᱲ ᱦᱳᱲᱳ ᱵᱷᱟᱹᱨᱤᱭᱟᱜ ᱡᱟᱦᱟᱸ ᱨᱚᱦᱚᱭ ᱟᱠᱟᱱᱟ ᱮᱨᱟᱠᱟᱱᱟ ᱚᱱᱟ ᱠᱚ ᱟᱜᱷᱟᱲ ᱵᱚᱸᱜᱟ ᱫᱚ ᱵᱤᱞᱤᱜᱼᱟ ᱮᱨᱟᱞᱮ ᱤᱨᱻᱟᱞᱮ ᱵᱤᱞᱤ ᱞᱮᱱᱠᱷᱟᱱ ᱤᱨᱻᱟᱞᱮ ᱤᱱᱟᱹ ᱯᱚᱨᱮ ᱛᱚᱞᱟᱞᱮ ᱛᱚᱞ ᱵᱟᱲᱟ ᱠᱟᱛᱮ ᱟᱨ ᱚᱱᱠᱟᱜᱮ ᱥᱟᱜᱟᱲ ᱟᱹᱜᱩᱭᱟᱞᱮ ᱚᱲᱟᱜ ᱥᱮᱫ ᱢᱟᱱᱮ ᱥᱟᱠᱨᱟᱛ ᱠᱚᱛᱮᱫᱚ ᱦᱳᱲᱳ ᱵᱟᱹᱫᱽ ᱠᱷᱚᱱᱞᱮ ᱨᱟᱠᱟᱵ ᱪᱟᱵᱟᱭᱟ ᱥᱟᱠᱨᱟᱛ ᱛᱮᱫᱚ ᱵᱟᱥ ᱤᱱᱟᱹ